ᱤᱧ ᱫᱚ ᱡᱟᱦᱟᱸ ᱱᱟᱹᱣᱠᱟᱹᱧ ᱵᱮᱵᱚᱦᱟᱨᱟ ᱚᱱᱟ ᱞᱟᱹᱣᱠᱟᱹ ᱫᱚ ᱞᱟᱦᱟ ᱫᱚ ᱡᱟᱦᱟᱸ ᱠᱷᱮᱛ ᱵᱟᱹᱭᱦᱟᱹᱲ ᱠᱚᱨᱮ ᱫᱚᱨᱮ ᱵᱚᱱ ᱫᱟᱜ ᱵᱚᱱ ᱨᱟᱠᱟᱵ ᱵᱟᱲᱟᱭ ᱚᱱᱮ ᱚᱱᱠᱟᱱ ᱞᱟᱹᱣᱠᱟᱹ ᱠᱟᱱ ᱛᱟᱞᱮᱭᱟ ᱛᱚ ᱛᱮᱦᱮᱧ ᱜᱟᱯᱟ ᱢᱟ ᱞᱟᱹᱣᱠᱟᱹ ᱢᱟ ᱟᱭᱢᱟ ᱨᱚᱠᱚᱢ ᱨᱟᱠᱟᱵ ᱠᱟᱱᱟ ᱛᱚ ᱤᱥᱴᱤᱢᱟᱨ ᱦᱚᱸ ᱨᱟᱠᱟᱵ ᱠᱟᱱᱟ ᱛᱟᱨᱯᱚᱨ ᱟᱭᱢᱟ ᱨᱚᱠᱚᱢ ᱞᱟᱹᱣᱠᱟᱹ ᱠᱚ ᱨᱟᱠᱟᱵ ᱠᱟᱱᱟ ᱛᱚ ᱵᱷᱮᱜᱟᱨ ᱵᱷᱮᱜᱟᱨ ᱜᱮᱭᱟ ᱛᱚ ᱤᱧ ᱫᱚ ᱡᱟᱦᱟᱸ ᱞᱟᱹᱣᱠᱟᱹ ᱤᱧ ᱵᱟᱵᱟ ᱛᱟᱠᱚ ᱠᱚ ᱪᱟᱹᱞᱩᱭᱮᱜ ᱛᱟᱦᱮᱱᱟ ᱚᱱᱟ ᱞᱟᱹᱣᱠᱟᱹ ᱨᱮᱱ ᱢᱟᱹᱞᱤᱠ ᱠᱟᱱ ᱜᱮᱭᱟᱹᱧ ᱛᱚ ᱟᱞᱮᱭᱟᱜ

ᱟᱞᱮᱭᱟᱜ ᱫᱚ ᱰᱤᱝᱜᱤ ᱞᱟᱹᱣᱠᱟᱹ ᱠᱟᱱ ᱛᱟᱞᱮ ᱜᱮᱭᱟ